ᱟᱵᱚ ᱫᱤᱥᱚᱢ ᱨᱮ ᱦᱟᱥᱯᱟᱛᱟᱞ ᱥᱮ ᱪᱤᱠᱤᱥᱥᱟ ᱠᱮᱱᱫᱨᱚ ᱫᱚ ᱟᱹᱰᱤᱜᱟᱱ ᱜᱮ ᱞᱟᱹᱠᱛᱤᱭᱟᱱᱟ ᱪᱮᱫᱟᱜ ᱥᱮ ᱟᱵᱚᱣᱟᱜ ᱦᱚᱲᱢᱚ ᱵᱟᱧᱪᱟᱣ ᱞᱟᱹᱜᱤᱫ ᱛᱮ ᱮᱠᱟᱱᱛᱚ ᱯᱨᱳᱭᱳᱡᱚᱱᱚᱜᱼᱟ ᱪᱤᱠᱤᱥᱥᱟ ᱠᱮᱱᱫᱨᱚ ᱥᱮ ᱦᱟᱥᱯᱟᱛᱟᱞ ᱱᱚᱣᱟ ᱠᱚᱨᱮᱫ ᱡᱩᱫᱤ ᱟᱵᱚ ᱵᱟᱝ ᱵᱚᱱ ᱪᱟᱞᱟᱣ ᱞᱮᱱᱠᱷᱟᱱ ᱟᱵᱚᱣᱟᱜ ᱫᱚᱢᱮ ᱚᱥᱩᱵᱤᱫᱟ ᱦᱩᱭᱩᱜᱼᱟ ᱞᱟᱡ ᱦᱟᱹᱥᱩ ᱵᱚᱦᱚᱜ ᱦᱟᱹᱥᱩ ᱥᱮ ᱛᱤᱼᱡᱟᱸᱜᱟ ᱨᱟᱹᱯᱩᱫ ᱚᱱᱮ ᱱᱚᱜᱼᱚ ᱱᱚᱝᱠᱟᱱ ᱜᱷᱚᱴᱚᱱᱟ ᱠᱚ ᱡᱩᱫᱤ ᱦᱩᱭ ᱞᱮᱱᱠᱷᱟᱱ ᱟᱵᱚ ᱫᱚ ᱦᱳᱭ ᱪᱤᱠᱤᱥᱥᱟ ᱠᱮᱱᱫᱨᱚ ᱥᱮ ᱦᱟᱥᱯᱟᱛᱟᱞ ᱱᱚᱣᱟ ᱠᱚᱨᱮᱫ ᱟᱵᱚ ᱫᱟᱹᱲ ᱪᱟᱞᱟᱜ ᱜᱮ ᱞᱟᱜᱟᱣ ᱵᱚᱱᱟ ᱤᱧᱟᱹᱝ ᱩᱭᱦᱟᱹᱨᱛᱮ ᱡᱟᱦᱟᱸ ᱠᱷᱚᱨᱚᱪ ᱵᱟᱵᱚᱫ ᱛᱮᱵᱚᱱ ᱢᱮᱱᱮᱫᱟ ᱚᱸᱰᱮ ᱫᱚᱧ ᱧᱮᱞ ᱮᱫᱟ ᱥᱚᱨᱠᱟᱨ ᱱᱚᱛᱳᱜ ᱟᱹᱰᱤ ᱜᱟᱱ ᱞᱮᱠᱟᱱᱟᱜ ᱜᱚᱲᱚ ᱟᱵᱚᱭ ᱮᱢᱟᱣᱟᱵᱚᱱ ᱠᱟᱱᱟ ᱡᱟᱦᱟᱸ ᱫᱚ ᱱᱤᱛᱳᱜ ᱟᱞᱮ ᱥᱮᱫ ᱫᱚᱠᱚ ᱢᱮᱱᱟ ᱥᱟᱥᱛᱷᱚ ᱥᱟᱹᱛᱷᱤ ᱡᱟᱦᱟᱸ ᱠᱟᱲ ᱵᱮᱱᱟᱣ ᱟᱠᱟᱫ ᱵᱚᱱᱟ ᱱᱚᱣᱟ ᱠᱟᱲ ᱢᱟᱫᱽᱫᱷᱚᱢ ᱛᱮ ᱥᱚᱨᱠᱟᱨᱤ ᱦᱟᱥᱯᱟᱛᱟᱞ ᱵᱟᱝ ᱠᱟᱛᱮᱫ ᱮᱴᱟᱜ ᱡᱟᱦᱟᱸ ᱯᱮᱨᱟᱭᱵᱷᱮᱴ ᱢᱮᱰᱤᱠᱮᱞ ᱛᱟᱦᱮᱱᱟ ᱥᱮ ᱞᱟᱹᱴᱩ ᱞᱟᱹᱴᱩ ᱚᱱᱠᱟ ᱱᱟᱨᱥᱤᱝᱦᱳᱢ ᱠᱚ ᱛᱟᱦᱮᱱᱟ ᱡᱟᱦᱟᱸ ᱨᱮ ᱴᱟᱠᱟ ᱫᱤᱭᱮ ᱠᱚ ᱦᱚᱲ ᱠᱚ ᱵᱮᱥ ᱠᱚᱣᱟ ᱚᱱᱠᱟᱱ ᱡᱟᱭᱜᱟ ᱨᱮ ᱱᱚᱣᱟ ᱥᱟᱥᱛᱷᱚ ᱥᱟᱹᱛᱷᱤ ᱠᱟᱲ ᱦᱚᱸ ᱵᱮᱵᱚᱦᱟᱨ ᱥᱮ ᱮᱯᱮᱢ ᱪᱟᱯᱟᱞ ᱫᱟᱲᱮᱭᱟᱜᱼᱟ ᱵᱚᱱ ᱚᱱᱟ ᱠᱚ ᱡᱟᱭᱜᱟ ᱨᱮᱦᱚᱸ ᱟᱹᱰᱤ ᱢᱟᱨᱟᱝ ᱱᱚᱣᱟ ᱨᱮ ᱥᱚᱨᱠᱟᱨᱟᱜ ᱜᱚᱲᱚ ᱧᱮᱞᱚᱜ ᱠᱟᱱᱟ ᱠᱳᱵᱷᱤᱰ ᱡᱟᱦᱟᱸ ᱢᱚᱦᱟᱢᱟᱹᱨᱤ ᱤᱧᱟᱹᱜ ᱵᱩᱡᱽ ᱞᱮᱠᱟ ᱛᱮᱫᱚ ᱜᱚᱴᱟ ᱫᱤᱥᱚᱢ ᱜᱮᱭ ᱛᱷᱟᱨ ᱛᱷᱟᱨᱟᱣ ᱦᱚᱪᱚ ᱞᱮᱫᱟ ᱱᱚᱣᱟ ᱠᱳᱵᱷᱤᱴ ᱡᱟᱦᱟᱸ ᱟᱡᱟᱨ ᱵᱚᱞᱚ ᱞᱮᱱ ᱟᱹᱰᱤ ᱜᱟᱱ ᱦᱚᱲ ᱠᱚ ᱵᱚᱛᱚᱨᱟᱱ ᱛᱟᱦᱮᱸᱫ ᱱᱚᱣᱟ ᱠᱳᱵᱷᱤᱰ ᱡᱟᱦᱟᱸ ᱛᱤᱱᱟᱹᱜ ᱢᱟᱨᱟᱝ ᱜᱮ ᱱᱚᱣᱟ ᱨᱩᱣᱟᱹ ᱫᱚ ᱠᱟᱱ ᱨᱮᱦᱚᱸ ᱠᱤᱱᱛᱩ ᱦᱚᱲᱟᱜ ᱡᱤᱣᱤ ᱡᱚᱢ ᱞᱮᱠᱟᱱᱟᱜ ᱨᱩᱣᱟᱹ ᱠᱚ ᱞᱟᱹᱭᱮᱫ ᱛᱟᱦᱮᱸᱫ ᱟᱹᱰᱤ ᱜᱟᱱ ᱜᱮ ᱦᱚᱲ ᱠᱚ ᱵᱚᱛᱚᱨᱟᱜ ᱠᱟᱱ ᱛᱟᱦᱮᱸᱫ ᱱᱚᱣᱟ ᱠᱳᱵᱷᱤᱰ ᱫᱚ ᱛᱮᱦᱮᱧ ᱧᱮᱞᱚᱜ ᱠᱟᱱᱟ ᱟᱭᱢᱟ ᱜᱟᱱ ᱟᱵᱚ ᱥᱟᱱᱛᱟᱲ ᱴᱚᱴᱷᱟ ᱨᱮ ᱚᱱᱠᱟ ᱪᱤᱠᱤᱥᱥᱟ ᱠᱮᱱᱫᱨᱚ ᱦᱚᱸ ᱵᱟᱹᱱᱩᱜᱼᱟ ᱥᱮ ᱦᱟᱥᱯᱟᱛᱟᱞ ᱦᱚᱸ ᱵᱟᱹᱱᱩᱜᱼᱟ ᱛᱮᱦᱮᱧ ᱱᱚᱣᱟ ᱜᱮ ᱟᱵᱚ ᱵᱚᱱ ᱥᱚᱨᱠᱟᱨ ᱴᱷᱮᱱ ᱵᱚᱱ ᱱᱚᱣᱟ ᱨᱮᱱᱟᱜ ᱟᱵᱚᱣᱟᱜ ᱟᱹᱭᱫᱟᱹᱨᱤ ᱵᱚᱱ ᱠᱷᱚᱭᱮᱭᱟ ᱡᱟᱛᱮ ᱡᱟᱦᱟᱸ ᱠᱚ ᱡᱟᱭᱜᱟ ᱨᱮ ᱱᱚᱝᱠᱟ ᱪᱤᱠᱤᱥᱥᱟ ᱠᱮᱱᱫᱨᱚ ᱦᱟᱥᱯᱟᱛᱟᱞ ᱵᱟᱹᱱᱩᱜ ᱟᱠᱟᱫᱟ ᱡᱟᱛᱮ ᱚᱱᱟᱠᱚ ᱡᱟᱭᱜᱟ ᱨᱮ ᱪᱤᱠᱤᱥᱥᱟ ᱠᱮᱱᱫᱨᱚ ᱦᱚᱸ ᱦᱩᱭᱩᱜ ᱢᱟ ᱦᱟᱥᱯᱟᱛᱟᱞ ᱦᱚᱸ ᱦᱩᱭᱩᱜ ᱢᱟ ᱦᱚᱲᱟᱜ ᱥᱚᱵᱽ ᱥᱚᱢᱚᱭ ᱦᱚᱲᱢᱚ ᱴᱷᱤᱠ ᱛᱟᱦᱮᱱᱟ ᱱᱤᱭᱟᱹ ᱜᱮ ᱥᱚᱨᱠᱟᱨ ᱴᱷᱮᱱ ᱵᱚᱱ ᱟᱹᱫᱟᱹᱭᱟ